ᱤᱧᱫᱚ ᱯᱟᱭᱨᱟᱜ ᱫᱚ ᱟᱞᱮ ᱤᱧᱨᱮᱱ ᱜᱟᱛᱮᱜᱮ ᱪᱮᱫ ᱟᱠᱟᱫᱤᱧᱟᱭ ᱩᱱᱤ ᱟᱪᱠᱟᱜᱮ ᱴᱷᱮᱞᱟᱣ ᱠᱤᱫᱤᱧᱟᱭ ᱫᱟᱜ ᱫᱟᱜᱨᱮᱭ ᱴᱷᱮᱞᱟᱣ ᱜᱚᱫ ᱠᱟᱹᱫᱤᱧᱟᱭ ᱫᱟᱨᱦᱟᱥᱮᱫ ᱤᱫᱤ ᱠᱟᱛᱮᱫ ᱟᱲᱟᱜ ᱠᱟᱹᱫᱤᱧᱟᱭ ᱟᱨᱮ ᱟᱲᱟᱜ ᱠᱮᱫᱤᱧ ᱠᱷᱟᱱᱮ ᱤᱧᱦᱚᱸ ᱰᱟᱵᱟᱰᱩᱵᱩᱧ ᱩᱱᱩᱢᱚᱜ ᱠᱟᱱ ᱛᱟᱦᱮᱸᱫ ᱤᱱᱟᱹ ᱚᱵᱚᱛᱟᱨ ᱨᱮ ᱤᱧ ᱛᱟᱭᱱᱚᱢ ᱛᱤ ᱡᱟᱸᱜᱟ ᱫᱚᱢᱮᱧ ᱦᱩᱨᱞᱟᱹ ᱠᱮᱫᱼᱟ ᱯᱟᱥᱱᱟᱣ ᱠᱮᱫᱼᱟᱹᱧ ᱚᱱᱠᱟᱼᱚᱱᱠᱟᱛᱮ ᱵᱟᱹᱭᱼᱵᱟᱹᱭᱛᱮ ᱤᱧᱦᱚᱸ ᱛᱟᱭᱱᱚᱢ ᱯᱟᱭᱨᱟᱜ ᱤᱧ ᱪᱮᱫ ᱠᱮᱫᱼᱟ ᱯᱟᱭᱨᱟᱜ ᱫᱚ ᱢᱮᱱᱠᱷᱟᱱ ᱟᱞᱮᱫᱚ ᱜᱟᱰᱟ ᱥᱩᱨ ᱦᱚᱲᱛᱚ ᱚᱱᱟᱛᱮ ᱯᱟᱭᱨᱟᱜ ᱟᱹᱰᱤ ᱞᱚᱜᱚᱱᱤᱧ ᱪᱮᱫ ᱟᱠᱟᱫᱼᱟ ᱯᱟᱭᱨᱟᱜ ᱫᱚ ᱡᱟᱦᱟᱸᱛᱤᱥ ᱚᱱᱟ ᱞᱤᱸᱜᱤ ᱫᱟᱜ ᱠᱚᱨᱮᱜᱮᱢ ᱪᱮᱫᱟ ᱱᱚᱣᱟ ᱛᱚᱢᱵᱟᱣ ᱫᱟᱜ ᱠᱚᱨᱮ ᱫᱚ ᱯᱟᱭᱨᱟᱜ ᱫᱚᱢ ᱪᱮᱫᱟ ᱢᱮᱱᱠᱷᱟᱱ ᱫᱚ ᱚᱱᱟ ᱠᱚᱨᱮᱫᱚ ᱰᱷᱮᱨ ᱠᱷᱟᱛᱨᱟ ᱜᱮᱭᱟ ᱪᱮᱠᱟᱛᱮ ᱞᱤᱸᱡᱤᱜ ᱫᱟᱜ ᱨᱮᱫᱚ ᱡᱟᱦᱟᱸ ᱛᱤᱥᱜᱮᱢ ᱯᱟᱭᱨᱟᱜᱼᱟ ᱚᱱᱟ ᱞᱤᱸᱡᱤᱜ ᱫᱟᱜ ᱨᱮᱫᱚ ᱵᱟᱢ ᱩᱱᱩᱢᱚᱜᱼᱟ ᱚᱱᱟ ᱞᱤᱸᱡᱤᱜ ᱫᱟᱜ ᱛᱮᱫᱚ ᱟᱢᱮ ᱫᱷᱟᱨᱮ ᱥᱮᱫᱮ ᱴᱷᱮᱞᱟᱣ ᱚᱰᱚᱠ ᱢᱮᱭᱟᱭ ᱢᱮᱱᱠᱷᱟᱱ ᱛᱚᱢᱵᱟ ᱫᱟᱜᱨᱮ ᱡᱮᱢᱚᱱ ᱟᱦᱟᱨ ᱦᱩᱭᱮᱱᱟ ᱯᱩᱠᱷᱨᱤ ᱦᱩᱭᱮᱱᱟ ᱚᱱᱟ ᱠᱚᱨᱮ ᱡᱩᱫᱤᱢ ᱯᱟᱭᱨᱟᱜᱼᱟ ᱛᱟᱹᱦᱩᱸ ᱟᱢᱫᱚ ᱵᱷᱤᱛᱤᱨ ᱥᱮᱫᱜᱮᱢ ᱪᱟᱞᱟᱜᱼᱟ ᱵᱟᱦᱨᱮ ᱥᱮᱫ ᱵᱟᱢ ᱩᱰᱩᱠ ᱫᱟᱲᱮᱭᱟᱜᱼᱟ ᱯᱟᱭᱨᱟᱜ ᱫᱚ ᱚᱱᱟᱛᱮᱧ ᱞᱟᱹᱭᱟ ᱛᱚᱢᱵᱟ ᱫᱟᱜ ᱨᱮᱫᱚ ᱡᱟᱦᱟᱸᱭ ᱯᱟᱭᱨᱟᱜ ᱪᱮᱫᱚᱜ ᱥᱟᱱᱟᱭᱮᱭᱟ ᱩᱱᱤᱫᱚ ᱛᱚᱢᱵᱟ ᱫᱟᱜ ᱨᱮᱫᱚ ᱟᱞᱚᱭ ᱪᱮᱫᱚᱜ ᱢᱟ ᱞᱤᱸᱡᱤ ᱫᱟᱜ ᱨᱮᱜᱮᱭ ᱪᱮᱫᱚᱜ ᱢᱟᱭ ᱪᱮᱠᱟᱛᱮ ᱞᱤᱸᱡᱤ ᱫᱟᱜᱫᱚ ᱡᱟᱦᱟᱸᱞᱮᱠᱟ ᱛᱮᱜᱮ ᱟᱢ ᱫᱷᱟᱨᱮ ᱥᱮᱫᱮ ᱴᱷᱮᱞᱟᱣ ᱩᱰᱩᱠ ᱢᱮᱭᱟᱭ ᱜᱟᱹᱦᱤᱨ ᱠᱷᱚᱱ ᱜᱷᱩᱴᱩ ᱥᱮᱫᱮ ᱴᱷᱮᱞᱟᱣ ᱩᱰᱩᱠ ᱢᱮᱭᱟᱭ ᱢᱮᱱᱠᱷᱟᱱ ᱛᱚᱢᱵᱟ ᱫᱟᱜ ᱨᱮᱫᱚ ᱵᱤᱱ ᱜᱷᱩᱴᱩ ᱠᱷᱚᱱᱟᱜ ᱵᱷᱤᱛᱤᱨ ᱥᱮᱫᱜᱮ ᱚᱨ ᱤᱫᱤᱢᱮ ᱞᱮᱠᱟᱢ ᱵᱩᱡᱷᱟᱹᱣᱟ ᱟᱨ ᱚᱨ ᱤᱫᱤᱢᱮ ᱜᱮᱭᱟᱭ ᱚᱱᱟᱛᱮ ᱟᱦᱟᱨ ᱫᱟᱜ ᱥᱮ ᱯᱩᱠᱷᱨᱤ ᱫᱟᱜ ᱨᱮᱫᱚ ᱯᱟᱭᱨᱟᱜ ᱫᱚ ᱟᱞᱚᱜᱮᱢ ᱪᱮᱫᱚᱜᱼᱟ